ᱤᱧ ᱫᱟᱨᱡᱤᱞᱤᱝ ᱪᱟᱞᱟᱜ ᱞᱟᱹᱜᱤᱫ ᱛᱮ ᱴᱨᱮᱹᱱ ᱦᱚᱧ ᱥᱟᱵ ᱞᱮᱫᱟ ᱟᱫᱚ ᱴᱨᱮᱹᱱ ᱨᱮ ᱫᱮᱡ ᱠᱟᱛᱮ ᱤᱧ ᱞᱟᱹᱜᱤᱫ ᱛᱮ ᱡᱚᱛᱚ ᱜᱮ ᱟᱹᱰᱤ ᱱᱟᱯᱟᱭ ᱵᱮᱵᱚᱥᱛᱟ ᱛᱟᱦᱮᱸ ᱞᱮᱱᱛᱮ ᱡᱚᱢ ᱛᱷᱮᱠᱮ ᱜᱤᱛᱤᱡ ᱛᱷᱮᱠᱮ ᱡᱚᱛᱚ ᱜᱤ ᱱᱟᱯᱟᱭ ᱵᱮᱵᱚᱥᱛᱟ ᱛᱟᱦᱮᱸ ᱞᱮᱱᱟ ᱚᱱᱟᱛᱮ ᱱᱟᱯᱟᱭ ᱱᱟᱯᱟᱭ ᱛᱮᱧ ᱥᱮᱱ ᱥᱮᱴᱮᱨ ᱵᱟ ᱦᱮᱡ ᱫᱟᱲᱮᱭᱟᱫᱟ ᱚᱱᱟᱛᱮ ᱠᱟᱥᱴᱚᱢᱟᱨ ᱠᱮᱭᱟᱨ ᱤᱧ ᱯᱷᱳᱱ ᱞᱮᱫᱟ

ᱤᱧ ᱤᱧᱟᱹᱜ ᱪᱟᱞᱟᱜ ᱦᱟᱹᱡᱩᱜ ᱰᱟᱦᱟᱨ ᱨᱮ ᱠᱳᱱᱳ ᱮᱴᱠᱮᱴᱚᱬᱮ ᱨᱮ ᱵᱟᱹᱧ ᱯᱟᱲᱦᱟᱣ ᱞᱮᱱᱛᱮ ᱚᱱᱟᱛᱮ ᱟᱯᱮ ᱠᱚ

ᱛᱚᱨᱚᱵᱽ ᱠᱷᱚᱡ ᱵᱟᱰᱟᱭ ᱦᱚᱪᱚᱭᱮᱫ ᱯᱮᱭᱟ ᱡᱮ ᱟᱭᱢᱟ ᱟᱭᱢᱟ ᱥᱟᱨᱦᱟᱣ